ᱤᱧ ᱱᱟᱣᱟ ᱱᱟᱣᱟᱧ ᱵᱟᱯᱞᱟᱭᱮᱱᱟ

ᱚᱲᱟᱜ ᱦᱚᱲ ᱥᱟᱞᱟᱜ ᱤᱧ ᱠᱟᱛᱷᱟᱜᱼᱟ ᱟᱹᱞᱤᱧ ᱡᱮ ᱟᱡᱟᱜ ᱡᱟᱱᱟᱢ ᱯᱟᱹᱨᱤᱥ ᱠᱷᱚᱡᱟᱜ ᱤᱧᱟᱹᱜ ᱯᱟᱹᱨᱤᱥ ᱛᱮ ᱟᱹᱜᱩᱭ ᱞᱟᱹᱜᱤᱫ ᱛᱮ ᱡᱮᱢᱚᱱ ᱢᱤᱫᱴᱤᱡ ᱵᱚᱱᱚᱫᱚᱞ ᱡᱟᱦᱟᱸ ᱦᱩᱭᱩᱜᱼᱟ ᱚᱱᱟ ᱵᱚᱱᱚᱫᱚᱞ ᱤᱫᱤ ᱠᱟᱛᱮ ᱯᱟᱥᱯᱳᱨᱴ ᱨᱮ ᱧᱩᱛᱩᱢ ᱟᱯᱰᱮᱴ ᱞᱟᱹᱜᱤᱫ ᱟᱫᱚᱧ ᱢᱮᱛᱟᱭᱟ ᱮ ᱨᱟᱹᱱᱤ ᱮᱜᱳ ᱨᱟᱹᱱᱤ ᱡᱮ ᱟᱢ ᱢᱟ ᱢᱟᱲᱟᱝ ᱢᱟ ᱟᱢᱟᱜ ᱡᱟᱱᱟᱢ ᱯᱟᱹᱨᱤᱥ ᱨᱮᱢ ᱛᱟᱦᱮᱸ ᱠᱟᱱᱟ ᱟᱨ ᱱᱤᱛᱚᱜ ᱢᱟ ᱤᱧᱟᱹᱜ ᱩᱢᱩᱞ ᱨᱮᱢ ᱛᱟᱦᱮᱸᱭᱮᱱᱟ ᱤᱧᱤᱡ ᱨᱟᱹᱱᱤ ᱠᱟᱛᱮᱢ ᱦᱩᱭᱮᱱᱟ ᱱᱤᱛᱚᱜ ᱫᱚ ᱤᱧᱟᱹᱜ ᱯᱟᱹᱨᱤᱥ ᱟᱢᱟᱜ ᱢᱟ ᱞᱮᱠᱷᱟᱭᱮᱱᱟ ᱢᱟᱹᱡᱷᱤ ᱢᱚᱬᱮ ᱦᱚᱲᱟᱜ ᱠᱚᱛᱮ ᱟᱢ ᱢᱟ ᱤᱧᱟᱹᱜ ᱯᱟᱹᱨᱤᱥ ᱨᱮᱠᱚ ᱤᱧᱟᱹᱜ ᱯᱟᱹᱨᱤᱥ ᱛᱮᱠᱚ ᱩᱢᱩᱞ ᱠᱮᱫ ᱢᱮᱭᱟ

ᱚᱱᱟ ᱵᱚᱫᱚᱞ ᱞᱟᱹᱜᱤᱫ ᱛᱮ ᱟᱢ ᱤᱧᱤᱧ ᱱᱮᱦᱚᱨᱮᱫ ᱢᱮᱭᱟ ᱟᱢᱟᱜ ᱢᱚᱱᱮ ᱠᱟᱛᱷᱟ ᱪᱮᱫ ᱮ ᱢᱮᱱᱮᱫᱼᱟ ᱟᱢᱮᱢ ᱵᱚᱫᱚᱞᱟᱢ ᱪᱮ ᱵᱟᱝᱟ ᱟᱫᱚ ᱩᱱᱤ ᱡᱟᱦᱟᱸ ᱠᱟᱛᱷᱟᱭ ᱢᱮᱱᱟ ᱚᱱᱟ ᱠᱟᱛᱷᱟ ᱜᱮ ᱦᱟᱸᱜ ᱤᱧᱮ ᱢᱤᱛᱤᱧᱟ ᱟᱫᱚ ᱤᱧ ᱢᱮᱛᱟᱭᱟ ᱡᱮ ᱟᱢ ᱫᱚ ᱡᱟᱱᱟᱢ ᱠᱷᱚᱱ ᱡᱟᱦᱟᱸ ᱛᱤᱱᱟᱹᱜ ᱫᱤᱱᱮᱢ ᱛᱟᱦᱮᱸᱭᱮᱱᱟ ᱩᱱᱟᱹᱜ ᱫᱤᱱ ᱫᱚ ᱡᱟᱱᱟᱢ ᱯᱟᱹᱨᱤᱥ ᱨᱮ ᱟᱨ ᱵᱟᱯᱞᱟ ᱞᱮᱱᱠᱷᱱ ᱫᱚ ᱡᱟᱶᱟᱭᱟᱜ ᱯᱟᱹᱨᱤᱥ ᱛᱮ ᱚᱱᱟ ᱤᱫᱤ ᱠᱟᱛᱮᱫ ᱚᱱᱟᱫᱚ ᱵᱚᱫᱚᱞ ᱜᱮ ᱞᱮᱠ ᱠᱟᱱᱟ